ᱦᱮᱸ ᱚᱴᱳ ᱰᱨᱟᱭᱵᱷᱟᱨ ᱨᱟᱹᱡᱩ ᱫᱟ ᱚᱠᱟᱨᱮ ᱢᱮᱱᱟᱜ ᱢᱮᱭᱟ ᱱᱚᱰᱮ ᱵᱚᱱᱮᱨ ᱯᱩᱠᱩᱨ ᱵᱟᱥᱴᱮᱱᱰ ᱨᱮ ᱦᱤᱡᱩᱜ ᱢᱮ ᱵᱚᱱᱮᱨ ᱯᱩᱠᱩᱨ ᱵᱟᱥᱴᱮᱱᱰ ᱦᱮᱡ ᱠᱟᱛᱮᱜ ᱚᱱᱰᱮ ᱤᱧ ᱫᱮᱡᱚᱜᱼᱟ ᱟᱪᱪᱷᱟ ᱚᱴᱳ ᱰᱨᱟᱭᱵᱷᱟᱨ ᱮ ᱦᱮᱡ ᱱᱟ ᱚᱴᱳ ᱰᱨᱟᱭᱵᱷᱟᱨ ᱪᱚᱞᱚ ᱤᱞᱟᱢᱵᱟᱡᱟᱨ ᱯᱚᱧᱪᱟᱭᱮᱛ ᱤᱫᱤ ᱦᱚᱴᱚ ᱠᱟᱹᱧ ᱢᱮ ᱚᱴᱳ ᱰᱨᱟᱭᱵᱷᱟᱨ ᱤᱞᱟᱢ ᱵᱟᱡᱟᱨ ᱯᱚᱧᱪᱟᱭᱮᱛ ᱨᱮᱭ ᱤᱫᱤ ᱦᱚᱴᱚ ᱠᱟᱹᱫᱤᱧᱟ ᱚᱱᱰᱮ ᱤᱧ ᱵᱟᱥᱤᱱᱫᱟ ᱥᱟᱨᱴᱤᱯᱷᱤᱠᱤᱴ ᱟᱨ ᱤᱱᱠᱟᱢ ᱥᱟᱨᱴᱤᱯᱷᱤᱠᱮᱴ ᱤᱧ ᱛᱩᱞᱟᱣᱟ ᱫᱚᱨᱠᱷᱟᱛᱚ ᱠᱚ ᱡᱚᱛᱚᱧ ᱚᱞ ᱨᱮᱰᱤ ᱟᱠᱟᱫᱟ ᱟᱨ ᱵᱷᱤᱲ ᱜᱮᱭᱟ ᱢᱤᱫ ᱜᱷᱟᱹᱲᱤ ᱯᱚᱨ ᱤᱧ ᱚᱸᱰᱮ ᱫᱚᱨᱠᱷᱟᱛᱚᱧ ᱡᱚᱢᱟ ᱠᱮᱫᱟ ᱫᱚᱨᱠᱷᱟᱥᱛᱚ ᱡᱚᱢᱟ ᱠᱟᱛᱮᱫ ᱚᱯᱷᱤᱥᱟᱨ ᱮ ᱚᱞ ᱟᱹᱫᱤᱧᱟ ᱢᱤᱫ ᱴᱮᱱ ᱵᱟᱥᱤᱱᱫᱟ ᱥᱟᱨᱴᱚᱯᱷᱤᱠᱮᱴ ᱮ ᱚᱞ ᱟᱹᱫᱤᱧᱟ ᱢᱤᱫ ᱴᱮᱱ ᱤᱱᱠᱟᱢ ᱥᱟᱨᱴᱤᱯᱷᱤᱠᱮᱴ ᱮ ᱚᱞ ᱟᱹᱫᱤᱧᱟ ᱡᱮ ᱵᱚᱞᱮ ᱮᱥ ᱴᱤ ᱠᱟᱨᱰ ᱛᱳᱫ ᱞᱟᱹᱜᱤᱫ ᱛᱮᱥᱮ ᱟᱵᱚᱣᱟᱜ ᱥᱤᱰᱩᱞ ᱴᱨᱟᱭᱤᱵᱽ ᱛᱳᱫ ᱞᱟᱹᱜᱤᱫᱛᱮ ᱡᱷᱚᱛᱚ ᱯᱷᱨᱚᱢ ᱞᱮ ᱯᱷᱤᱞᱟᱯ ᱨᱮᱰᱤ ᱟᱠᱟᱫᱟ ᱠᱮᱢᱯ ᱠᱷᱚᱱ ᱱᱤᱭᱟᱹ ᱡᱷᱚᱞᱚᱠ ᱢᱳᱵᱟᱭᱤᱞ ᱨᱮ ᱡᱷᱚᱛᱚᱧ ᱯᱷᱨᱢ ᱯᱷᱤᱞᱟᱯ ᱨᱮᱰᱤ ᱟᱠᱟᱫᱟ ᱡᱷᱚᱛᱚ ᱰᱚᱠᱳᱢᱮᱱᱴ ᱤᱧᱟᱹᱜ ᱟᱫᱷᱟᱨ ᱠᱟᱨᱰ ᱵᱷᱳᱴᱟᱨᱠᱟᱨᱰ ᱟᱨ ᱡᱟᱦᱟᱸ ᱜᱚᱜᱚ ᱛᱟᱠᱚᱣᱟᱜ ᱥᱮ ᱵᱟᱵᱟ ᱛᱟᱠᱚᱣᱟᱜ ᱮᱥ ᱴᱤ ᱠᱟᱨᱰ ᱚᱱᱟ ᱠᱚᱦᱚᱧ ᱞᱟᱜᱟᱣ ᱠᱮᱫᱟ ᱯᱷᱨᱚᱢ ᱨᱤᱧ ᱥᱟᱵᱽᱢᱤᱴ ᱠᱟᱫᱟ ᱤᱧ ᱚᱸᱰᱮ ᱤᱱᱠᱟᱢ ᱥᱟᱨᱴᱤᱯᱷᱤᱠᱮᱴ ᱟᱨ ᱵᱟᱥᱤᱱᱫᱟ ᱥᱟᱨᱴᱚᱯᱷᱤᱠᱮᱴ ᱠᱚ ᱮᱢᱟ ᱫᱤᱧᱟ ᱚᱱᱟ ᱮᱢ ᱠᱟᱛᱮᱫ ᱤᱧ ᱪᱟᱞᱟᱜ ᱱᱤᱛ ᱫᱚᱧ ᱪᱟᱞᱟᱣ ᱞᱮᱱᱜᱮ ᱤᱞᱟᱢ ᱵᱟᱡᱟᱨ ᱵᱞᱚᱠ ᱛᱮ ᱵᱞᱚᱠ ᱨᱤᱧ ᱦᱮᱡ ᱮᱱᱟ ᱵᱚᱞᱚᱠᱨᱮ ᱴᱨᱟᱭᱵᱮᱞ ᱥᱟᱦᱮᱵᱽ ᱴᱷᱮᱱ ᱡᱷᱚᱛᱚ ᱚᱸᱰᱮ ᱟᱹᱰᱤ ᱵᱷᱤᱲ ᱜᱮᱭᱟ ᱴᱨᱟᱭᱵᱮᱞ ᱥᱟᱦᱮᱵᱽ ᱴᱷᱮᱱ ᱡᱚᱛᱚ ᱤᱧᱟᱹᱜ ᱟᱨᱠᱤ ᱰᱚᱠᱚᱢᱮᱱᱴᱥ ᱤᱧ ᱡᱚᱢᱟ ᱠᱮᱫᱟ ᱧᱮᱞ ᱠᱮᱫᱟᱭ ᱡᱷᱚᱛᱚ ᱜᱮ ᱴᱷᱤᱠ ᱜᱮᱭᱟ ᱦᱟᱛᱟᱣ ᱠᱮᱫᱟᱭ ᱟᱫᱚᱭ ᱢᱤᱛᱟᱹᱧ ᱠᱟᱱᱟᱭ ᱡᱮ ᱥᱟᱴᱫᱤᱱ ᱯᱚᱨ ᱚᱱᱞᱟᱭᱤᱱ ᱠᱷᱚᱱᱮᱢ ᱰᱟᱣᱩᱱᱞᱳᱰ ᱟ ᱥᱮ ᱟᱢᱟᱜ ᱥᱴᱮᱴᱟᱥ ᱮᱢ ᱪᱮᱠ ᱛᱟᱢᱟ ᱥᱴᱮᱴᱟᱥ ᱤᱧ ᱪᱮᱹᱠ ᱪᱮᱠᱼᱟ ᱦᱟᱜ ᱥᱟᱛ ᱫᱤᱱ ᱥᱟᱴ ᱫᱤᱱ ᱯᱚᱨ ᱤᱱᱟᱹ ᱯᱚᱨ ᱚᱲᱟᱜ ᱤᱧ ᱧᱮᱞ ᱛᱤᱧᱟ ᱟᱨ ᱡᱳᱜᱟᱡᱳᱜᱮ ᱢᱮᱱ ᱟᱠᱟᱫᱤᱧᱟ ᱥᱟᱛ ᱫᱤᱱ ᱯᱚᱨ ᱦᱤᱡᱩᱜ ᱟᱹᱧ ᱤᱧᱟᱹᱜ ᱥᱟᱨᱴᱤᱯᱷᱤᱠᱮᱴ ᱤᱧ ᱤᱫᱤᱭᱟ ᱵᱮᱥ ᱨᱟᱹᱡᱩᱫᱟ ᱮᱱᱟᱱ ᱤᱞᱟᱢ ᱵᱟᱡᱟᱨ ᱯᱚᱧᱪᱟᱭᱮᱛ ᱨᱮᱢ ᱯᱷᱮᱰ ᱦᱚᱴᱚ ᱞᱤᱫᱤᱧᱟ ᱚᱴᱳ ᱰᱨᱟᱭᱵᱷᱟᱨ ᱨᱟᱹᱡᱩ ᱫᱟ ᱟᱢ ᱱᱤᱛᱚᱜ ᱦᱤᱡᱩᱜ ᱢᱮ ᱮᱞᱟᱢ ᱵᱟᱡᱟᱨ ᱵᱞᱚᱠ ᱤᱞᱟᱢ ᱵᱟᱡᱟᱨ ᱵᱞᱚᱠ ᱨᱮ ᱦᱤᱡᱩᱜ ᱢᱮ ᱱᱚᱰᱮ ᱠᱷᱚᱱ ᱤᱫᱤᱧ ᱢᱮ ᱢᱤᱫ ᱜᱷᱟᱹᱲᱤ ᱯᱚᱨ ᱡᱟᱹᱡᱩ ᱫᱟᱭ ᱦᱮᱡ ᱮᱱᱟ ᱟᱨ ᱤᱧᱮ ᱫᱮᱡ ᱠᱮᱫᱤᱧᱟ ᱟᱨ ᱟᱞᱮ ᱴᱚᱞᱟ ᱢᱩᱨᱜᱟᱹᱵᱚᱱᱤ ᱨᱮ ᱯᱷᱮᱰ ᱦᱚᱴᱚ ᱠᱤᱫᱤᱧᱟ